ᱦᱮᱸ ᱦᱮᱞᱳ ᱦᱮᱸ ᱞᱟᱹᱭᱵᱮᱱ ᱟᱪᱪᱷᱟ ᱦᱳᱭ ᱦᱳᱭ ᱢᱟ ᱞᱟᱹᱭᱵᱮᱱ ᱦᱳᱭ ᱦᱳᱭ ᱟᱪᱪᱷᱟ ᱟᱪᱪᱷᱟ ᱦᱮᱸ ᱦᱮᱸ ᱚ ᱦᱳᱭ ᱦᱳᱭ ᱱᱚᱣᱟ ᱟᱞᱮ ᱱᱚᱣᱟ ᱯᱚᱥᱪᱤᱢ ᱵᱚᱨᱫᱷᱚᱢᱟᱱ ᱨᱮᱫᱚ ᱥᱮᱨᱚᱠᱚᱢ ᱥᱮᱨᱚᱠᱚᱢ ᱫᱚ ᱢᱮᱱᱟᱜ ᱠᱟᱫᱟ ᱟᱞᱮ ᱚᱱᱟ ᱪᱮᱫ ᱠᱚ ᱞᱟᱹᱭᱟ ᱵᱤᱫᱷᱟᱱ ᱱᱚᱜᱚᱨ ᱥᱚᱨᱠᱟᱨᱤ ᱦᱚᱥᱯᱤᱴᱟᱞ ᱦᱮᱱᱟᱜ ᱠᱟᱫᱟ ᱚᱱᱟ ᱪᱷᱟᱲᱟ ᱦᱚᱸ ᱟᱨᱦᱚᱸ ᱵᱤᱵᱷᱤᱱᱱᱚ ᱱᱟᱨᱥᱤᱝᱦᱳᱢ ᱠᱚᱦᱚᱸ ᱢᱮᱱᱟᱜ ᱠᱟᱫᱟ ᱛᱚ ᱤᱧᱫᱚᱧ ᱢᱚᱱᱮᱭᱟ ᱡᱮ ᱱᱟᱨᱥᱤᱝᱦᱳᱢ ᱠᱚᱨᱮ ᱫᱚ ᱡᱟᱹᱥᱛᱤ ᱜᱮ ᱯᱚᱭᱥᱟ ᱠᱚ ᱦᱟᱛᱟᱣ ᱜᱮᱭᱟᱠᱚ ᱚᱱᱟ ᱠᱷᱟᱹᱛᱤᱨ ᱛᱮ ᱟᱵᱚ ᱨᱮᱸᱜᱮᱡ ᱦᱚᱲ ᱫᱚ ᱟᱵᱚ ᱵᱟᱝᱵᱚᱱ ᱫᱮᱠᱷᱟᱣ ᱫᱟᱲᱮᱣᱟᱭᱟ ᱴᱟᱠᱟ ᱯᱚᱭᱥᱟ ᱨᱮᱱᱟᱜ ᱚᱥᱩᱵᱤᱫᱷᱟ ᱦᱩᱭᱟᱵᱚᱱᱟ ᱛᱚ ᱥᱚᱨᱠᱟᱨᱤ ᱦᱚᱥᱯᱤᱴᱟᱞ ᱫᱚ ᱵᱮᱥᱴᱚᱜᱼᱟ ᱪᱮᱫᱟᱜ ᱥᱮ ᱚᱸᱰᱮ ᱫᱚ ᱞᱟᱦᱟᱛᱮ ᱠᱷᱚᱱ ᱦᱚᱸ ᱟᱹᱰᱤ ᱜᱮ ᱟᱹᱨᱩᱯᱷᱮᱨᱟᱣ ᱦᱩᱭ ᱠᱟᱱᱟ ᱥᱮ ᱠᱞᱤᱱ ᱥᱟᱯᱟᱥᱟᱹᱯᱷᱤ ᱠᱚᱦᱚᱸ ᱥᱮ ᱰᱟᱠᱛᱟᱨ ᱠᱚᱦᱚᱸ ᱵᱷᱟᱜᱮᱼᱵᱷᱟᱜᱮ ᱠᱚ ᱦᱮᱡ ᱠᱟᱱᱟ ᱚᱱᱟ ᱠᱚ ᱵᱟᱫᱽ ᱠᱟᱛᱮ ᱦᱚᱸ ᱡᱟᱦᱟᱸ ᱫᱚ ᱵᱮᱥᱤᱠ ᱪᱤᱠᱤᱛᱥᱟ ᱪᱤᱠᱤᱛᱥᱟ ᱫᱚ ᱚᱸᱰᱮ ᱫᱮ ᱟᱹᱰᱤ ᱵᱷᱟᱜᱮ ᱵᱷᱟᱵᱽ ᱛᱮᱜᱮ ᱦᱩᱭᱩᱜ ᱠᱟᱱ ᱜᱮᱭᱟ ᱢᱟᱱᱮ ᱞᱟᱦᱟ ᱠᱷᱚᱱ ᱫᱚ ᱥᱚᱨᱠᱟᱨᱤ ᱦᱚᱥᱯᱤᱴᱟᱞ ᱫᱚ ᱟᱹᱰᱤᱜᱮ ᱟᱹᱨᱩᱯᱷᱮᱨᱟᱣ ᱦᱩᱭᱟᱠᱟᱱᱟ ᱛᱚ ᱚᱱᱟ ᱠᱷᱟᱹᱛᱤᱨ ᱛᱮ ᱤᱧᱤᱧ ᱢᱮᱛᱟᱢᱟ ᱡᱮ ᱚᱱᱟ ᱱᱟᱨᱥᱤᱝ ᱦᱳᱢ ᱠᱚᱨᱮ ᱫᱚ ᱫᱮᱠᱷᱟᱣ ᱫᱚ ᱵᱟᱝ ᱠᱟᱛᱮ ᱚᱱᱟ ᱦᱚᱥᱯᱤᱴᱟᱞ ᱨᱮᱜᱚ ᱫᱮᱠᱷᱟᱜ ᱢᱮ ᱚᱸᱰᱮ ᱫᱚ ᱟᱢᱟᱜ ᱠᱷᱚᱨᱚᱪ ᱠᱷᱚᱨᱪᱟ ᱦᱚᱸ ᱠᱚᱢ ᱦᱩᱭᱩᱜ ᱛᱟᱢᱟ ᱟᱨ ᱪᱤᱠᱤᱛᱥᱟ ᱦᱚᱸ ᱵᱷᱟᱜᱮ ᱵᱷᱟᱵᱽ ᱛᱮᱜᱮ ᱦᱩᱭᱩᱜ ᱠᱟᱱᱟ ᱟᱨ ᱚᱸᱰᱮᱢ ᱵᱷᱩᱨᱛᱤᱞᱟᱭ ᱠᱷᱟᱱᱜᱮ ᱟᱵᱮᱱ ᱨᱮᱱ ᱵᱟᱵᱟ ᱦᱚᱲ ᱫᱚᱭ ᱴᱷᱤᱠᱦᱚᱸᱭ ᱴᱷᱤᱠᱚᱜ ᱜᱮᱭᱟ ᱦᱩᱸ ᱟᱪᱪᱷᱟ ᱟᱪᱪᱷᱟ ᱦᱮ ᱦᱮᱸ ᱦᱮᱸ ᱦᱩᱸ ᱦᱟᱸ ᱦᱮᱸ ᱦᱮᱸ ᱦᱮᱸ ᱚ ᱟᱪᱪᱷᱟ ᱟᱪᱪᱷᱟ ᱤᱧ ᱫᱚ ᱛᱚ ᱚᱱᱟᱜᱤᱧ ᱞᱟᱹᱭᱟ ᱟᱨ ᱮᱠᱷᱚᱱ ᱫᱚ ᱥᱮᱭ ᱱᱟᱨᱥᱤᱝ ᱦᱳᱢ ᱠᱚᱨᱮ ᱦᱚᱸᱠᱚ ᱥᱮᱭ ᱨᱚᱠᱚᱢ ᱠᱟᱭᱛᱮᱫᱚ ᱢᱟᱱᱮ ᱵᱟᱠᱚ ᱧᱮᱧᱮᱞ ᱠᱟᱱᱟ ᱚᱱᱠᱟ ᱫᱚ ᱟᱨ ᱰᱟᱠᱛᱟᱨ ᱠᱚᱦᱚᱸ ᱥᱮᱨᱚᱠᱚᱢ ᱫᱚ ᱱᱚᱸᱛᱮ ᱫᱚ ᱱᱟᱨᱥᱤᱝ ᱦᱳᱢ ᱨᱮᱫᱚ ᱵᱟᱹᱪᱩᱜ ᱠᱚᱜᱮᱭᱟ ᱛᱚ ᱟᱞᱮ ᱚᱱᱟ ᱡᱟᱦᱟᱧ ᱞᱟᱹᱭᱟᱫ ᱢᱮ ᱵᱤᱫᱷᱟᱱ ᱱᱚᱜᱚᱨ ᱢᱚᱦᱚᱠᱩᱢᱟ ᱦᱚᱥᱯᱤᱴᱟᱞ ᱛᱚ ᱚᱸᱰᱮ ᱫᱚ ᱤᱧᱦᱚᱸ ᱢᱟᱱᱮ ᱤᱧᱨᱮᱱ ᱦᱚᱸ ᱜᱟᱨᱡᱮᱱ ᱠᱚ ᱚᱸᱰᱮᱧ ᱫᱮᱠᱷᱟᱣ ᱵᱟᱲᱟᱣ ᱠᱟᱜ ᱠᱚᱣᱟ ᱛᱚ ᱟᱫᱚ ᱰᱟᱠᱛᱟᱨ ᱠᱚ ᱤᱧ ᱥᱟᱶᱦᱚᱸ ᱟᱫᱚ ᱵᱷᱟᱜᱮᱧ ᱵᱩᱡᱽ ᱠᱟᱜ ᱠᱚᱜᱮᱭᱟ ᱩᱱᱠᱩ ᱱᱚᱸᱰᱮ ᱡᱟᱦᱟᱸᱭ ᱰᱟᱠᱛᱟᱨ ᱠᱚ ᱢᱮᱱᱟᱜ ᱠᱚ ᱛᱚ ᱩᱱᱠᱩ ᱦᱚᱸ ᱢᱟᱱᱮ ᱵᱷᱟᱜᱮ ᱜᱮᱠᱚ ᱵᱷᱟᱜᱮᱭᱟᱠᱚ ᱟᱨ ᱪᱤᱠᱤᱛᱥᱟ ᱦᱚᱸ ᱵᱷᱟᱜᱮ ᱜᱮᱠᱚ ᱪᱤᱠᱤᱛᱥᱟᱣᱟ ᱛᱚ ᱚᱱᱟ ᱠᱷᱟᱹᱛᱤᱨ ᱛᱮ ᱤᱧ ᱫᱩᱧ ᱢᱮᱛᱟᱢᱟ ᱡᱮ ᱚᱱᱟ ᱚᱸᱰᱮᱢ ᱤᱫᱤ ᱞᱟᱭ ᱠᱷᱟᱱ ᱜᱮ ᱛᱚ ᱵᱮᱥᱴ ᱦᱩᱭᱩᱜ ᱛᱟᱢᱟ ᱟᱢᱟᱜ ᱫᱚ ᱦᱮᱸ ᱦᱮᱸ ᱚᱱᱟ ᱫᱚ ᱯᱟᱲᱟᱜ ᱠᱟᱱᱟ ᱱᱚᱣᱟ ᱯᱚᱥᱪᱤᱢ ᱵᱚᱨᱫᱷᱚᱢᱟᱱ ᱡᱮᱞᱟ ᱨᱮᱭᱟᱜ ᱚᱱᱟ ᱫᱚ ᱠᱟᱸᱠᱥᱟ ᱛᱷᱟᱱᱟ ᱟᱨ ᱚᱱᱟ ᱤᱭᱟᱹ ᱪᱮᱫ ᱤᱧ ᱞᱟᱹᱭᱟ ᱵᱤᱫᱷᱟᱱ ᱱᱚᱜᱚᱨ ᱮᱞᱟᱠᱟ ᱦᱮᱸ ᱦᱮᱸ ᱡᱟᱦᱟᱸᱭ ᱠᱩᱞᱤ ᱠᱟᱫ ᱛᱟᱢᱟ ᱥᱮ ᱟᱢ ᱫᱚ ᱮᱠᱷᱚᱱ ᱫᱚ ᱮᱠᱷᱚᱱ ᱫᱚ ᱤᱱᱴᱟᱨᱱᱮᱹᱴ ᱡᱩᱜᱽ ᱛᱚ ᱢᱮᱯᱛᱮ ᱥᱮᱸᱫᱽᱨᱟ ᱠᱟᱛᱮ ᱦᱚᱢ ᱪᱟᱞᱟᱣ ᱫᱟᱲᱮᱭᱟᱜ ᱜᱮᱭᱟ ᱟᱪᱪᱷᱟ ᱟᱪᱪᱷᱟ ᱟᱪᱪᱷᱟ ᱦᱳᱭ ᱛᱟᱞᱦᱮ ᱦᱳᱭ